ᱤᱧ ᱨᱮᱱ ᱦᱚᱯᱚᱱ ᱮᱨᱟ ᱵᱟᱝ ᱵᱚᱭᱦᱟ ᱠᱚ ᱥᱮᱪᱮᱫ ᱫᱠᱚ ᱠᱷᱚᱡᱚᱜ ᱜᱮᱭᱟ ᱮᱢᱮ ᱵᱤᱭᱮ ᱯᱟᱥ ᱛᱟᱦᱮᱱ ᱠᱷᱟᱡ ᱥᱮ ᱢᱟᱥᱴᱟᱨ ᱰᱤᱜᱽᱨᱤ ᱠᱚ ᱠᱚᱢᱯᱞᱤᱴ ᱛᱟᱦᱮᱱ ᱠᱷᱟᱡ ᱢᱤᱫ ᱫᱤᱱ ᱵᱟᱝ ᱢᱤᱫ ᱫᱤᱱ ᱪᱟ ᱠᱨᱤ ᱠᱩ ᱧᱟᱢᱚᱜᱼᱟ ᱚᱱᱟᱛᱮ ᱥᱮᱪᱮᱫ ᱫᱚᱠᱚ ᱠᱷᱚᱡᱚᱜ ᱜᱮᱭᱟ